ᱤᱧᱟᱹᱜ ᱠᱩᱥᱤᱭᱟᱝ ᱯᱩᱛᱷᱤ ᱡᱚᱢ ᱥᱤᱢ ᱵᱤᱱᱛᱤ ᱱᱚᱶᱟ ᱯᱩᱛᱷᱤ ᱨᱮᱭᱟᱝ ᱠᱟᱹᱦᱤᱱᱤ ᱟᱵᱚ ᱟᱹᱫᱤᱵᱟᱥᱤ ᱥᱟᱱᱛᱟᱲ ᱠᱚᱣᱟᱝ ᱡᱟᱱᱟᱢ ᱠᱷᱚᱱ ᱜᱩᱡᱩᱜ ᱦᱟᱹᱵᱤᱡ ᱥᱟᱶᱛᱮ ᱫᱷᱟᱹᱨᱛᱤ ᱥᱤᱨᱡᱚᱱ ᱨᱮᱭᱟᱝ ᱠᱟᱹᱦᱱᱤ ᱟᱹᱰᱤ ᱱᱟᱯᱟᱭ ᱛᱮ ᱥᱟᱵ ᱨᱟᱠᱟᱵ ᱢᱮᱱᱟᱜᱼᱟ ᱚᱱᱟ ᱠᱷᱟᱹᱛᱤᱨ ᱱᱚᱶᱟ ᱡᱚᱢ ᱥᱤᱢ ᱵᱤᱱᱛᱤ ᱯᱩᱛᱷᱤ ᱫᱚ ᱟᱹᱰᱤ ᱟᱸᱴ ᱤᱧ ᱠᱩᱥᱤᱭᱟᱜᱼᱟ